ᱦᱮᱞᱳ ᱤᱧ ᱫᱚ ᱵᱷᱟᱜᱚᱛᱤ ᱢᱟᱨᱰᱤᱧ ᱢᱮᱱᱮᱫᱼᱟ ᱤᱧ ᱫᱚ ᱟᱦᱚᱴᱚᱞᱟ ᱠᱷᱚᱱᱤᱧ ᱢᱮᱱᱮᱜᱼᱟ ᱟᱵᱤᱱ ᱜᱮᱥ ᱥᱤᱞᱤᱱᱰᱟᱨ ᱮᱡᱮᱱᱥᱤ ᱠᱷᱚᱱ ᱵᱤᱱ ᱨᱚᱲᱮᱫᱼᱟ ᱦᱳᱭ ᱟᱹᱞᱤᱧ ᱢᱤᱫ ᱦᱟᱯᱛᱟ ᱯᱮᱦᱞᱮ ᱞᱤᱧ ᱤᱭᱟᱹ ᱚᱰᱟᱨ ᱞᱮᱫᱼᱟ ᱱᱤᱛᱳᱜ ᱵᱟᱭ ᱦᱮᱡ ᱟᱠᱟᱱᱟ ᱠᱳᱱᱳ ᱮᱢᱟᱨᱡᱮᱱᱥᱤ ᱦᱮᱱᱟᱜᱼᱟ ᱥᱮ ᱪᱮᱫ ᱴᱷᱤᱠ ᱜᱮᱭᱟ ᱮᱢᱟᱨᱡᱮᱱᱥᱤ ᱢᱮᱱᱟᱜ ᱠᱷᱟᱱ ᱫᱚ ᱤᱧ ᱤᱧ ᱞᱟᱹᱭᱟᱹᱧ ᱵᱤᱱ ᱟᱪᱷᱟ ᱟᱫᱷᱟᱨ ᱠᱟᱨᱰ ᱱᱚᱢᱵᱚᱨ ᱢᱩᱪᱟᱹᱫ ᱱᱚᱢᱵᱚᱨ ᱫᱚᱨᱠᱟᱨᱚᱜ ᱠᱟᱱᱟ ᱟᱪᱪᱷᱟ ᱴᱷᱤᱠ ᱜᱮᱭᱟ ᱛᱷᱨᱤ ᱯᱷᱳᱨ ᱯᱷᱟᱭᱤᱵᱷ ᱮᱭᱤᱴ ᱦᱮᱸ ᱴᱷᱤᱠ ᱜᱮᱭᱟ ᱱᱚᱣᱟ ᱚᱞ ᱵᱤᱱ ᱱᱚᱣᱟ ᱠᱟᱱᱟ ᱟᱹᱞᱤᱧᱟᱜ ᱟᱨ ᱟᱨ ᱛᱤᱥ ᱠᱚᱛᱮ ᱦᱤᱡᱩᱜᱼᱟ ᱚᱱᱟ ᱦᱚᱸ ᱢᱮᱥᱮᱡᱽ ᱠᱟᱜ ᱵᱤᱱ ᱟᱹᱞᱤᱧ ᱞᱤᱧ ᱨᱤᱥᱤᱵᱷᱟ ᱱᱚᱸᱰᱮ ᱜᱮ ᱟᱞᱮ ᱟᱦᱟᱨᱴᱚᱞᱟ ᱟᱛᱳᱨᱮ ᱟᱨ ᱡᱟᱦᱟᱱᱟᱜ ᱚᱥᱩᱵᱤᱫᱷᱟ ᱦᱩᱭᱩᱜ ᱠᱷᱟᱱ ᱚᱱᱟ ᱦᱚᱸ ᱞᱟᱹᱭ ᱨᱩᱭᱟᱹᱲ ᱵᱤᱱ ᱫᱟᱲᱮᱭᱟᱜᱼᱟ ᱡᱮᱢᱚᱱ ᱟᱨᱦᱚᱸ ᱫᱚᱲᱦᱟ ᱞᱮ ᱟᱹᱵᱤᱱ ᱞᱮ ᱠᱩᱞᱤ ᱫᱟᱲᱮᱭᱟᱵᱤᱱ ᱞᱮᱠᱟ ᱟᱨ ᱵᱟᱠᱷᱟᱱ ᱫᱚ ᱞᱟᱹᱭ ᱵᱤᱱ ᱱᱟᱦᱟᱜ ᱯᱷᱳᱱ ᱠᱟᱛᱮᱫ ᱪᱮ ᱡᱟᱦᱟᱱᱟᱜ ᱚᱥᱩᱵᱤᱫᱷᱟ ᱛᱟᱵᱤᱱ ᱦᱮᱱᱟᱜᱼᱟ ᱵᱮᱯᱟᱨ ᱨᱮ ᱮᱱᱠᱷᱟᱱ ᱟᱹᱞᱤᱧ ᱚᱱᱟᱨᱮ ᱟᱹᱞᱤᱧ ᱩᱭᱦᱟᱹᱨᱟ ᱡᱮ ᱟᱹᱵᱤᱱ ᱞᱤᱧ ᱵᱷᱮᱡᱟ ᱫᱟᱲᱮᱭᱟᱜ ᱵᱤᱱ ᱢᱟ ᱚᱱᱞᱟᱭᱤᱱ ᱤᱭᱟᱹ ᱠᱚᱨᱮ ᱦᱳᱣᱟᱴᱥᱮᱯ ᱠᱚᱨᱮ ᱵᱟᱠᱷᱟᱱ ᱡᱟᱦᱟᱱᱟᱜ ᱴᱷᱤᱠ ᱜᱮᱭᱟ ᱢᱟ ᱛᱚᱵᱮ ᱱᱚᱣᱟ ᱱᱟᱢᱵᱟᱨ ᱚᱞ ᱵᱤᱱ ᱟᱫᱷᱟᱨ ᱠᱟᱨᱰ ᱟᱜ ᱱᱟᱢᱵᱟᱨ ᱟᱨ ᱤᱭᱟᱹ ᱠᱟᱛᱮᱫ ᱥᱚᱸᱜᱮ ᱫᱷᱟᱨᱟ ᱵᱷᱮᱡᱟ ᱠᱟᱜ ᱵᱤᱱ